ᱦᱮᱸ ᱦᱮᱸ ᱞᱟᱹᱭᱢᱮ ᱵᱮᱥ ᱚᱠᱚᱡ ᱫᱩᱲᱩᱵ ᱢᱮ ᱥᱤᱴ ᱨᱮ ᱦᱩᱸ ᱚᱸᱰᱮ ᱫᱩᱲᱩᱵ ᱢᱮᱛᱚ ᱚᱱᱮ ᱛᱚ ᱥᱤᱴ ᱯᱷᱟᱸᱠᱟ ᱜᱮ ᱢᱮᱱᱟᱜᱼᱟ ᱫᱷᱟᱲᱟᱠ ᱫᱩᱲᱩᱠᱚᱜ ᱠᱟᱱᱟ ᱚᱱᱟ ᱫᱚ ᱨᱟᱥᱛᱟ ᱴᱷᱤᱠ ᱵᱟᱹᱱᱩᱜ ᱛᱮ ᱟᱨ ᱠᱟᱹᱴᱤᱡ ᱥᱯᱤᱰᱛᱤᱧ ᱞᱟᱜᱟᱭᱮᱫᱟ ᱡᱮᱢᱚᱱ ᱥᱚᱢᱚᱭ ᱨᱤᱧ ᱥᱮᱴᱮᱨᱚᱜᱼᱢᱟ ᱥᱚᱢᱚᱭ ᱨᱮ ᱥᱮᱴᱮᱨ ᱞᱟᱜᱟᱣᱤᱧᱟᱹ ᱥᱮ ᱱᱚᱣᱟᱫᱚᱢ ᱵᱩᱡᱮᱫ ᱜᱮᱭᱟ ᱮᱠᱥᱯᱨᱮᱥ ᱜᱟᱹᱰᱤ ᱠᱟᱱᱟ ᱵᱩᱡ ᱟᱨᱮ ᱵᱷᱤᱲ ᱜᱮᱭᱟ ᱠᱚ ᱚᱱᱟᱛᱮ ᱦᱚᱲᱠᱚ ᱫᱩᱲᱩᱵ ᱮᱱᱟ ᱟᱫᱚ ᱫᱩᱲᱩᱵ ᱢᱮᱥᱮ ᱮᱴᱟᱜᱟᱜ ᱥᱤᱴ ᱯᱷᱟᱸᱠᱟ ᱢᱮᱱᱟᱜᱼᱟ ᱟᱢ ᱫᱚ ᱚᱸᱰᱮ ᱫᱩᱲᱩᱵ ᱢᱮᱥᱮ ᱚᱸᱰᱮ ᱢᱮ ᱪᱤᱠᱟᱹᱜ ᱠᱟᱱᱟᱢ ᱢᱟ ᱚᱱᱟ ᱫᱚ ᱮᱢ ᱨᱩᱣᱟᱹᱲ ᱫᱚ ᱵᱟᱝ ᱜᱟᱱᱚᱜᱼᱟ ᱵᱷᱟᱹᱭ ᱮᱢ ᱨᱩᱣᱟᱹᱲ ᱫᱚ ᱵᱟᱝ ᱜᱟᱱᱚᱜᱼᱟ ᱵᱟᱝ ᱜᱟᱱᱚᱜᱼᱟ ᱟᱨ ᱤᱱᱠᱟᱹ ᱫᱚ ᱵᱷᱤᱲᱼᱵᱟᱥ ᱨᱮᱫᱚ ᱱᱚᱣᱟ ᱠᱚᱫᱚ ᱦᱩᱭᱩᱜ ᱜᱮᱭᱟ ᱵᱩᱡ ᱵᱷᱤᱲ ᱵᱟᱥ ᱨᱮ ᱱᱚᱣᱟ ᱠᱚᱫᱚ ᱦᱩᱭᱩᱜ ᱜᱮᱭᱟ ᱚᱸᱰᱮ ᱫᱩᱲᱩᱵ ᱢᱮᱥᱮ ᱟᱢ ᱫᱚ ᱫᱩᱲᱩᱵ ᱢᱮ ᱡᱟᱦᱟᱸ ᱥᱤᱴ ᱯᱷᱟᱸᱠᱟ ᱢᱮᱱᱟᱜᱼᱟ ᱚᱸᱰᱮ ᱜᱮ ᱫᱩᱲᱩᱵ ᱢᱮ ᱦᱮᱸ ᱟᱨ ᱤᱧ ᱫᱚ ᱱᱚᱝᱠᱟ ᱜᱮ ᱜᱟᱹᱰᱤ ᱞᱟᱜᱟ ᱞᱟᱜᱟᱭᱤᱧᱟᱹ ᱥᱚᱢᱚᱭᱨᱮ ᱥᱮᱴᱮᱨᱚᱜ ᱞᱟᱜᱟᱣᱤᱧᱟᱹ ᱨᱟᱥᱛᱟ ᱦᱚᱸ ᱵᱟᱹᱲᱤᱡ ᱜᱮᱭᱟ ᱧᱮᱞ ᱮᱫᱟᱢ ᱫᱷᱩᱲᱤ ᱚᱴᱟᱝᱚᱜ ᱜᱮᱭᱟ ᱟᱨ ᱜᱟᱹᱰᱤ ᱦᱚᱸ ᱫᱷᱟᱠᱟᱲ ᱫᱷᱩᱠᱩᱲᱚᱜ ᱜᱮᱭᱟ ᱵᱩᱡ ᱦᱳᱭ